ᱤᱧᱟᱹᱜ ᱵᱟᱜᱚᱣᱟᱱ ᱡᱚᱛᱚᱱ ᱚᱠᱛᱚ ᱤᱧ ᱪᱮᱫ ᱞᱮᱠᱟ ᱟᱱᱟᱸᱴ ᱨᱮᱧ ᱯᱟᱲᱟᱜᱼᱟ ᱚᱱᱟᱫᱚ ᱥᱤᱠᱬᱤᱡ ᱡᱩᱫᱤ ᱛᱟᱦᱮᱱᱟᱭ ᱵᱟᱜᱟᱱ ᱨᱮ ᱛᱟᱦᱚᱞᱮ ᱤᱧ ᱵᱟᱜᱟᱱ ᱨᱮ ᱥᱤᱠᱬᱤᱡ ᱮ ᱜᱮᱨᱮᱧᱟᱹ ᱟᱨ ᱚᱱᱟ ᱵᱟᱜᱟᱱ ᱨᱮ ᱵᱟᱹᱧ ᱵᱚᱞᱚ ᱫᱟᱲᱮᱭᱟᱜᱼᱟ ᱟᱨ ᱡᱩᱫᱤ ᱛᱟᱹᱨᱩᱵ ᱦᱚᱸᱭ ᱛᱟᱦᱮᱱᱟ ᱛᱟᱦᱚᱞᱮ ᱛᱟᱹᱨᱩᱵ ᱧᱮᱞ ᱛᱮ ᱤᱧ ᱢᱚᱱᱮᱭᱤᱧ ᱡᱮ ᱛᱟᱹᱨᱩᱵ ᱦᱚᱸ ᱛᱚ ᱤᱧᱼᱮ ᱡᱚᱢᱮᱧᱟᱹ ᱛᱟᱦᱚᱞᱮ ᱤᱧ ᱵᱟᱜᱟᱱ ᱛᱮ ᱵᱟᱹᱧ ᱥᱮᱱ ᱫᱟᱲᱮᱭᱟᱜ ᱟᱨ ᱡᱮᱢᱚᱱ ᱯᱤᱯᱲᱤᱡ ᱠᱚ ᱦᱚᱸ ᱡᱩᱫᱤ ᱠᱚ ᱛᱟᱦᱮᱱᱟ ᱛᱟᱦᱚᱞᱮ ᱩᱱᱠᱩ ᱪᱮᱛᱟᱱ ᱨᱮᱦᱚᱸ ᱵᱚᱛᱚᱨ ᱛᱟᱦᱮᱱᱟ ᱡᱮ ᱤᱧ ᱛᱟᱦᱚᱞᱮ ᱩᱱᱤ ᱛᱩᱲᱤᱧᱟᱹᱭ ᱛᱚᱲᱤᱧᱟᱹ ᱠᱚ ᱥᱮ ᱜᱮᱨᱮᱧᱟᱹ ᱠᱚ ᱟᱹᱰᱤ ᱨᱚᱠᱚᱢ ᱢᱤᱫᱴᱟᱱ ᱫᱤᱥ ᱦᱩᱫᱤᱥ ᱦᱤᱡᱩᱜᱼᱟ ᱚᱱᱟ ᱠᱷᱟᱹᱛᱤᱨ ᱛᱮ ᱵᱟᱜᱟᱱ ᱨᱮᱦᱚᱸ ᱵᱟᱝ ᱵᱚᱱ ᱵᱚᱞᱚ ᱫᱟᱲᱮᱭᱟᱜᱼᱟ ᱚᱱᱟ ᱠᱚᱜᱮ ᱟᱱᱟᱸᱴ ᱨᱮ ᱵᱚᱱ ᱯᱟᱲᱟᱜᱼᱟ ᱚᱱᱟ ᱚᱱᱟ ᱠᱷᱟᱹᱛᱤᱨ ᱛᱮᱜᱮ ᱱᱚᱣᱟ ᱠᱚ ᱡᱮ ᱱᱩᱠᱩ ᱠᱚ ᱜᱮᱜᱮᱨᱟ ᱥᱮ ᱤᱭᱟᱹ ᱠᱚ ᱦᱳᱭ ᱞᱮᱱᱠᱷᱟᱱ ᱟᱹᱰᱤ ᱨᱚᱠᱚᱢ ᱨᱳᱜᱽ ᱟᱡᱟᱨ ᱨᱮᱵᱚᱱ ᱧᱩᱨᱩᱜᱼᱟ ᱚᱱᱟ ᱨᱳᱜᱽ ᱟᱡᱟᱨ ᱧᱩᱨᱩ ᱞᱮᱱᱠᱷᱟᱱ ᱵᱮᱵᱮᱥᱟ ᱥᱮ ᱵᱟᱝ ᱵᱮᱵᱮᱥᱟ ᱚᱱᱟ ᱦᱚᱸ ᱛᱚ ᱦᱩᱭ ᱫᱟᱲᱮᱜᱼᱟ ᱚᱱᱟ ᱠᱷᱟᱹᱛᱤᱨ ᱛᱮ ᱚᱱᱟ ᱠᱚᱜᱮ ᱟᱱᱟᱸᱴ ᱨᱮᱵᱚᱱ ᱯᱟᱲᱟᱜᱼᱟ